ᱟᱞᱮ ᱡᱚᱠᱷᱚᱱ ᱵᱮᱯᱥᱟ ᱠᱚ ᱪᱟᱹᱞᱩᱭ ᱛᱟᱦᱮᱱᱟ ᱛᱚᱠᱷᱚᱱ ᱚᱲᱟᱜ ᱨᱮᱱᱟᱜ ᱚᱵᱚᱥᱛᱷᱟ ᱟᱹᱰᱤ ᱠᱷᱟᱨᱟᱵ ᱜᱮ ᱛᱟᱦᱮᱸ ᱠᱟᱱᱟ ᱛᱟᱨᱢᱚᱫᱷᱮ ᱡᱟᱦᱟᱸ ᱞᱮᱠᱟᱛᱮ ᱵᱮᱯᱥᱟᱠᱚ ᱥᱩᱨᱩ ᱞᱮᱫᱟ ᱚᱱᱟ ᱵᱮᱯᱟᱥ ᱥᱩᱨᱩ ᱠᱟᱛᱮᱫ ᱢᱚᱴᱟ ᱢᱚᱴᱤ ᱵᱮᱥᱜᱤ ᱪᱟᱞᱟᱜ ᱠᱟᱱᱛᱟᱦᱮᱱᱟ ᱚᱱᱟ ᱵᱮᱯᱥᱟ ᱥᱟᱣ ᱥᱟᱣᱛᱮ ᱚᱱᱟ ᱵᱮᱯᱥᱟ ᱥᱟᱹᱭᱤᱰ ᱨᱮ ᱫᱚᱦᱚ ᱠᱟᱛᱮᱫ ᱚᱲᱟᱜ ᱨᱮᱱᱟᱜ ᱪᱟᱥᱵᱟᱥ ᱦᱚᱸ ᱥᱮᱞᱮᱫ ᱨᱮ ᱢᱮᱱᱟᱜ ᱟᱠᱟᱫᱟ ᱚᱱᱟ ᱠᱷᱟᱹᱛᱤᱨ ᱚᱲᱟᱜ ᱨᱮᱱᱟᱜ ᱚᱥᱩᱵᱤᱫᱷᱟ ᱫᱚ ᱥᱮᱨᱚᱠᱚᱢ ᱫᱚ ᱵᱟᱝ ᱦᱩᱭᱩᱜᱼᱟ ᱥᱚᱝᱥᱟᱨ ᱫᱚ ᱵᱷᱟᱞᱮᱜᱮ ᱪᱟᱞᱟᱜᱼᱟ